ᱟᱢᱫᱚ ᱪᱟᱥᱼᱵᱟᱥ ᱥᱟᱶ ᱥᱟᱶ ᱛᱮ ᱠᱷᱮᱞᱚᱸᱰ ᱤᱫᱤ ᱠᱟᱛᱮᱫ ᱟᱢᱟᱜ ᱱᱟᱯᱟᱭ ᱫᱤᱥ ᱦᱩᱫᱤᱥ ᱞᱟᱹᱭ ᱥᱚᱫᱚᱨ ᱢᱮ ᱪᱟᱥᱼᱵᱟᱥ ᱡᱮᱢᱚᱱ ᱟᱵᱚ ᱱᱤᱭᱟᱹ ᱠᱚᱨᱮ ᱫᱚ ᱪᱟᱥᱼᱵᱟᱥ ᱱᱚᱜᱼᱚᱭ ᱡᱮᱢᱚᱱ ᱟᱜᱟᱢᱤ ᱫᱤᱱᱨᱮ ᱦᱤᱡᱩᱜ ᱠᱟᱱᱟ ᱵᱚᱨᱥᱟ ᱟᱫᱚ ᱵᱚᱨᱥᱟ ᱞᱟᱦᱟᱨᱮ ᱡᱚᱠᱷᱚᱱ ᱦᱩᱲᱩ ᱞᱮ ᱨᱚᱦᱚᱭᱟ ᱵᱚᱨᱥᱟ ᱡᱚᱠᱷᱚᱱ ᱫᱚ ᱟᱞᱮ ᱵᱚᱨᱥᱟ ᱞᱟᱦᱟᱨᱮ ᱟᱞᱮ ᱫᱟᱜ ᱢᱤᱫ ᱫᱷᱟᱣ ᱞᱟᱦᱟᱨᱮ ᱢᱟᱱᱮ ᱥᱮᱨᱢᱟ ᱫᱟᱜ ᱧᱩᱨᱦᱟᱹᱜ ᱢᱤᱫ ᱫᱷᱟᱣ ᱞᱟᱦᱟᱨᱮ ᱞᱟᱦᱟᱨᱮ ᱢᱤᱫ ᱪᱟᱥ ᱠᱟᱛᱮᱫ ᱠᱷᱮᱛ ᱞᱮ ᱥᱤ ᱠᱟᱜᱼᱟ ᱮᱸᱰᱮᱠᱷᱟᱱ ᱜᱷᱟᱥ ᱦᱚᱸ ᱛᱷᱚᱲᱟᱜᱟᱱ ᱜᱚᱡ ᱧᱚᱜᱚᱜᱼᱟ ᱟᱨ ᱡᱟᱜᱮ ᱜᱩᱨᱤᱡ ᱥᱟᱦᱟᱨ ᱠᱚ ᱢᱮᱱᱟᱜᱼᱟ ᱚᱱᱟ ᱤᱫᱤ ᱠᱟᱛᱮᱫ ᱡᱟᱭᱜᱟ ᱡᱟᱭᱜᱟ ᱞᱮ ᱪᱷᱤᱴᱟᱹᱣ ᱵᱟᱲᱟᱣᱟᱜᱼᱟ ᱥᱮ ᱜᱳᱴᱟ ᱠᱷᱮᱛ ᱜᱮᱞᱮ ᱪᱷᱤᱴᱟᱹᱣᱟ ᱵᱟᱹᱲᱛᱤ ᱛᱟᱦᱮᱱ ᱠᱷᱟᱡ ᱫᱚ ᱚᱱᱟ ᱯᱚᱨ ᱟᱨᱦᱚᱸᱭ ᱫᱟᱜᱟ ᱜᱷᱟᱥ ᱠᱚ ᱜᱚᱡ ᱵᱟᱲᱟ ᱠᱟᱛᱮᱫ ᱡᱚᱠᱷᱚᱡᱮ ᱫᱟᱜᱟ ᱩᱱ ᱡᱚᱠᱷᱚᱱ ᱫᱚᱞᱮ ᱥᱤᱭᱟ ᱱᱟᱦᱮᱞ ᱛᱮ ᱵᱟᱨ ᱪᱟᱥ ᱟᱨ ᱵᱟᱨ ᱪᱟᱥ ᱥᱤ ᱠᱟᱛᱮᱫ ᱯᱤᱰᱷᱟᱹ ᱠᱚᱞᱮ ᱟᱬᱮᱭᱟ ᱟᱨ ᱯᱤᱰᱷᱟᱹ ᱞᱟᱜ ᱫᱚ ᱞᱟᱦᱟ ᱨᱮᱜᱮ ᱞᱮ ᱛᱟᱦᱮᱱᱟ ᱡᱚᱠᱷᱚᱱ ᱢᱤᱫ ᱪᱟᱥ ᱞᱮ ᱥᱤᱭᱟ ᱩᱱ ᱡᱚᱠᱷᱚᱱ ᱜᱮ ᱯᱤᱰᱷᱟᱹ ᱠᱚᱫᱚ ᱞᱮ ᱞᱟᱜ ᱫᱚᱦᱚ ᱠᱟᱜᱼᱟ ᱛᱟᱨᱯᱚᱨᱮ ᱞᱟᱜ ᱵᱟᱲᱟ ᱠᱟᱛᱮᱫ ᱡᱚᱠᱷᱚᱱ ᱟᱨᱦᱚᱸᱭ ᱫᱟᱜᱼᱟ ᱩᱱ ᱡᱚᱠᱷᱚᱱ ᱟᱨ ᱢᱤᱫ ᱪᱟᱥ ᱞᱮ ᱥᱤᱭᱟ ᱢᱤᱫ ᱪᱟᱥ ᱥᱤ ᱠᱟᱛᱮᱫ ᱯᱤᱰᱷᱟᱹ ᱞᱮ ᱟᱬᱮᱭᱟ ᱯᱤᱰᱷᱟᱹ ᱟᱬᱮ ᱵᱟᱲᱟ ᱠᱟᱛᱮᱫ ᱟᱨ ᱢᱤᱫ ᱪᱟᱥ ᱞᱮ ᱥᱤᱭᱟ ᱛᱟᱨᱯᱚᱨᱮ ᱟᱬᱜᱚᱢ ᱵᱟᱲᱟ ᱠᱟᱛᱮᱫ ᱛᱟᱨᱯᱚᱨᱮ ᱦᱩᱲᱩ ᱞᱮ ᱨᱚᱦᱚᱭᱟ ᱦᱩᱲᱩ ᱨᱚᱦᱚᱭ ᱵᱟᱲᱟ ᱠᱟᱛᱮᱫ ᱠᱤᱪᱷᱩ ᱫᱤᱱ ᱯᱚᱨ ᱫᱚᱞᱮ ᱱᱟᱥᱮ ᱱᱟᱥᱮ ᱟᱬᱜᱚᱢ ᱞᱮ ᱚᱨᱟᱜᱼᱟ ᱤᱱᱟᱹ ᱠᱷᱟᱱ ᱚᱱᱟ ᱦᱩᱲᱩ ᱡᱟᱹᱥᱛᱤ ᱯᱷᱩᱴᱟᱹᱜᱚᱜᱼᱟ ᱡᱟᱹᱥᱛᱤ ᱜᱮᱞᱮ ᱟᱬᱟᱜᱟᱭ ᱚᱱᱟ ᱯᱚᱨ ᱠᱤᱪᱷᱩ ᱫᱤᱱ ᱯᱚᱨ ᱥᱟᱦᱟᱨ ᱞᱮ ᱪᱷᱤᱴᱟᱹᱣᱟᱜᱼᱟ ᱥᱟᱦᱟᱨ ᱪᱷᱤᱴᱟᱹᱣ ᱵᱟᱲᱟ ᱠᱟᱛᱮᱫ ᱠᱤᱪᱷᱩ ᱫᱤᱱ ᱯᱚᱨ ᱟᱨ ᱫᱚᱥ ᱯᱚᱱᱨᱚ ᱫᱤᱱ ᱯᱚᱨ ᱫᱚ ᱢᱟᱱᱮ ᱜᱷᱟᱸᱥᱚᱜᱼᱟ ᱚᱱᱟ ᱜᱷᱟᱥ ᱞᱮ ᱜᱷᱟᱥ ᱞᱮ ᱛᱩᱫᱟ ᱜᱷᱟᱥ ᱛᱩᱫ ᱵᱟᱲᱟ ᱠᱟᱛᱮᱫ ᱟᱨᱦᱚᱸ ᱠᱤᱪᱷᱩ ᱫᱤᱱ ᱯᱚᱨ ᱪᱟᱞᱟᱣ ᱠᱟᱛᱮᱫ ᱫᱚ ᱱᱮᱛᱟᱨ ᱫᱚ ᱱᱮᱛᱟᱨ ᱡᱩᱜᱽ ᱨᱮᱫᱚ ᱦᱩᱲᱩ ᱠᱚ ᱥᱯᱨᱮᱭᱮᱫᱟ ᱦᱩᱲᱩ ᱥᱯᱨᱮ ᱵᱟᱲᱟ ᱠᱟᱛᱮᱫ ᱠᱤᱪᱷᱩ ᱫᱤᱱ ᱯᱚᱨ ᱦᱩᱲᱩ ᱵᱤᱞᱤᱜᱼᱟ ᱵᱤᱞᱤ ᱯᱚᱨ ᱫᱚᱞᱮ ᱜᱮᱫᱟ ᱜᱮᱫ ᱯᱚᱨ ᱫᱚᱞᱮ ᱛᱚᱞᱼᱟ ᱛᱚᱞ ᱯᱚᱨ ᱞᱮ ᱜᱮᱢᱮᱨᱟ ᱜᱮᱢᱮᱨ ᱯᱚᱨ ᱞᱮ ᱫᱟᱞᱟ ᱫᱟᱞ ᱯᱚᱨ ᱞᱮ ᱮᱣᱮᱨᱟ ᱮᱣᱮᱨ ᱯᱚᱨ ᱚᱱᱟ ᱦᱩᱲᱩ ᱫᱫ ᱚᱲᱟᱜ ᱨᱮᱞᱮ ᱵᱷᱚᱨᱟᱣᱟ ᱵᱷᱚᱨᱟᱣ ᱵᱟᱲᱟ ᱠᱟᱛᱮᱫ ᱤᱱᱟᱹᱜ ᱛᱮᱜᱮ ᱟᱨᱦᱚᱸ ᱚᱱᱟ ᱯᱚᱨ ᱫᱚ ᱟᱹᱞᱩ ᱞᱮ ᱨᱚᱦᱚᱭᱟ ᱟᱹᱞᱩ ᱨᱚᱦᱚᱭ ᱞᱟᱹᱜᱤᱫ ᱦᱩᱭᱩᱜ ᱠᱟᱱᱟ ᱞᱟᱦᱟᱨᱮ ᱢᱤᱫ ᱪᱟᱥ ᱞᱮ ᱥᱤᱭᱟ ᱥᱤ ᱵᱟᱲᱟ ᱠᱟᱛᱮᱫ ᱥᱟᱦᱟᱨ ᱠᱚᱞᱮ ᱮᱨᱼᱟ ᱥᱟᱦᱟᱨ ᱠᱚ ᱮᱨ ᱵᱟᱲᱟ ᱠᱟᱛᱮᱫ ᱵᱟᱨ ᱪᱟᱥ ᱥᱤ ᱠᱟᱛᱮᱫ ᱞᱮ ᱟᱬᱜᱚᱢᱟ ᱟᱫᱚ ᱚᱱᱟ ᱯᱚᱨ ᱟᱨᱦᱚᱸ ᱟᱹᱞᱩ ᱞᱮ ᱨᱚᱦᱚᱭᱟ ᱟᱹᱞᱩ ᱨᱚᱦᱚᱭ ᱯᱚᱨ ᱞᱮ ᱯᱤᱰᱷᱟᱹᱭᱟ ᱟᱹᱞᱩ ᱯᱤᱰᱷᱟᱹ ᱵᱟᱲᱟ ᱠᱟᱛᱮᱫ ᱫᱟᱜ ᱞᱮ ᱵᱷᱚᱨᱟᱣᱟ ᱫᱟᱜ ᱵᱷᱚᱨᱟᱣ ᱠᱟᱛᱮᱫ ᱠᱤᱪᱷᱩ ᱫᱤᱱᱯᱚᱨ ᱥᱯᱨᱮ ᱦᱩᱭᱩᱜᱼᱟ ᱥᱯᱨᱮ ᱠᱟᱛᱮᱫ ᱟᱨᱦᱚᱸ ᱫᱟᱜ ᱵᱷᱚᱨᱟᱣ ᱦᱩᱭᱩᱜᱼᱟ ᱟᱨᱦᱚᱸ ᱥᱯᱨᱮᱭ ᱦᱩᱭᱩᱜᱼᱟ ᱟᱨ ᱚᱱᱟ ᱠᱤᱪᱷᱩ ᱫᱤᱱ ᱯᱟᱨᱚᱢ ᱠᱟᱛᱮᱫ ᱤᱱᱠᱟᱹ ᱜᱮ ᱪᱟᱞᱟᱜᱼᱟ ᱛᱤᱱ ᱢᱟᱥ ᱟᱫᱚ ᱛᱤᱱ ᱢᱟᱥ ᱯᱚᱨ ᱡᱚᱠᱷᱚᱱ ᱵᱤᱞᱤᱜᱼᱟ ᱩᱱ ᱡᱚᱠᱷᱚᱱ ᱥᱤ ᱠᱟᱛᱮᱫ ᱟᱹᱞᱩ ᱞᱮ ᱨᱟᱠᱟᱵᱟ ᱟᱹᱞᱩ ᱨᱟᱠᱟᱵ ᱵᱟᱲᱟ ᱠᱟᱛᱮᱫ ᱚᱱᱟ ᱫᱚᱞᱮ ᱵᱟᱡᱟᱨ ᱨᱮᱞᱮ ᱟᱹᱠᱷᱨᱤᱧᱟ ᱵᱟᱡᱟᱨ ᱨᱮ ᱟᱹᱠᱷᱨᱤᱧ ᱵᱟᱲᱟ ᱠᱟᱛᱮᱫ ᱚᱱᱟ ᱨᱟᱠᱟᱵ ᱵᱟᱲᱟ ᱠᱟᱛᱮᱫ ᱟᱨᱦᱚᱸ ᱞᱮ ᱥᱤᱭᱟ ᱢᱤᱫ ᱪᱟᱥ ᱢᱤᱫ ᱪᱟᱥ ᱥᱤ ᱵᱟᱲᱟ ᱠᱟᱛᱮᱫ ᱟᱬᱜᱚᱢ ᱵᱟᱲᱟ ᱠᱟᱛᱮᱫ ᱯᱟᱴᱷ ᱞᱮ ᱮᱨᱟ ᱯᱟᱴᱷ ᱮᱨ ᱠᱟᱛᱮᱫ ᱞᱮ ᱟᱬᱜᱚᱢᱟ ᱟᱬᱜᱚᱢ ᱵᱟᱲᱟ ᱠᱟᱛᱮᱫ ᱫᱟᱜ ᱞᱮ ᱵᱷᱚᱨᱟᱣᱟᱜᱼᱟ ᱠᱤᱪᱷᱩ ᱫᱤᱱ ᱯᱚᱨ ᱯᱟᱴ ᱡᱟᱱᱟᱢᱚᱜᱼᱟ ᱯᱟᱴ ᱡᱟᱱᱟᱢ ᱯᱚᱨ ᱫᱚ ᱛᱟᱨᱯᱚᱨᱮ ᱦᱟᱸᱜ ᱯᱟᱴ ᱥᱚᱸᱜᱮ ᱥᱚᱸᱜᱮ ᱛᱮ ᱠᱤᱪᱷᱩ ᱜᱷᱟᱥ ᱦᱚᱸ ᱡᱟᱱᱟᱢᱚᱜᱼᱟ ᱟᱫᱚ ᱚᱱᱟ ᱜᱷᱟᱥ ᱜᱚᱡᱚᱜ ᱞᱟᱹᱜᱤᱫ ᱛᱳ ᱥᱯᱨᱮᱭ ᱦᱩᱭᱩᱜᱼᱟ ᱚᱠᱚᱭ ᱫᱚᱠᱚ ᱦᱮᱲᱦᱮᱫᱼᱟ ᱦᱮᱲᱦᱮᱫ ᱦᱚᱲ ᱫᱚᱠᱚ ᱦᱮᱲᱦᱮᱫᱼᱟ ᱟᱨ ᱥᱯᱨᱮ ᱦᱚᱲ ᱫᱚᱠᱚ ᱥᱯᱨᱮᱭᱟ ᱴᱷᱤᱠ ᱠᱷᱮᱞᱟ ᱵᱟᱵᱚᱫ ᱛᱮ ᱡᱮᱢᱚᱱ ᱟᱞᱮ ᱟᱛᱳ ᱨᱮᱱ ᱠᱚᱲᱟ ᱥᱮ ᱤᱧ ᱦᱚᱸ ᱤᱧᱫᱚ ᱵᱚᱞ ᱜᱟᱛᱮ ᱫᱚ ᱟᱹᱰᱤ ᱡᱳᱨ ᱤᱧ ᱠᱩᱥᱤᱭᱟᱜᱼᱟ ᱟᱨ ᱵᱚᱞ ᱜᱟᱛᱮᱜ ᱫᱚ ᱟᱞᱮ ᱫᱚ ᱟᱹᱰᱤ ᱡᱳᱨ ᱜᱮ ᱵᱚᱞ ᱜᱟᱛᱮᱜ ᱫᱚ ᱢᱤᱫ ᱦᱚᱲᱟᱜ ᱵᱟᱝ ᱠᱟᱱᱟ ᱢᱤᱫᱴᱮᱱ ᱢᱤᱫᱴᱮᱱ ᱢᱟᱴᱷ ᱨᱮᱢ ᱯᱷᱮᱰᱚᱜ ᱠᱷᱟᱱ ᱮᱜᱟᱨᱚ ᱮᱜᱟᱨᱚ ᱡᱚᱱ ᱫᱚ ᱠᱷᱮᱞᱳᱣᱟᱲ ᱫᱚ ᱞᱟᱜᱟᱜ ᱜᱮᱭᱟ ᱮᱜᱟᱨᱚ ᱡᱚᱱ ᱟᱞᱮ ᱟᱭᱢᱟ ᱡᱟᱭᱜᱟ ᱨᱮᱜᱮ ᱜᱟᱛᱮᱜ ᱞᱮ ᱪᱟᱞᱟᱣ ᱵᱟᱲᱟᱣ ᱠᱟᱱᱟ ᱟᱞᱮ ᱱᱤᱭᱟᱹ ᱟᱛᱳ ᱯᱷᱮᱰ ᱜᱮ ᱮᱴᱟᱜ ᱟᱛᱳ ᱢᱮᱱᱟᱜᱼᱟ ᱚᱠᱚᱭ ᱫᱚᱠᱚ ᱢᱮᱛᱟᱜ ᱠᱟᱱᱟ ᱜᱷᱟᱴᱥᱳᱞ ᱚᱸᱰᱮ ᱠᱷᱚᱱ ᱯᱨᱟᱭᱤᱡᱽ ᱞᱮ ᱟᱹᱜᱩ ᱵᱟᱲᱟᱣ ᱠᱟᱫᱟ ᱜᱷᱟᱴᱥᱳᱞ ᱟᱞᱮ ᱜᱟᱡᱚᱞ ᱠᱷᱚᱱ ᱯᱨᱟᱭᱤᱡᱽ ᱞᱮ ᱟᱹᱜᱩ ᱵᱟᱲᱟ ᱟᱠᱟᱫᱟ ᱚᱸᱰᱮ ᱢᱤᱫᱴᱮᱱ ᱞᱤᱜᱽ ᱜᱟᱛᱮ ᱦᱩᱭᱩᱜᱼᱟ ᱚᱱᱟ ᱯᱚᱨ ᱟᱨ ᱡᱮ ᱮᱥ ᱢᱟᱴᱷ ᱢᱮᱱᱟᱜᱼᱟ ᱚᱸᱰᱮ ᱠᱷᱚᱱ ᱦᱚᱸ ᱯᱨᱟᱭᱤᱡᱽ ᱞᱮ ᱟᱹᱜᱩ ᱵᱟᱲᱟᱣ ᱠᱟᱫᱟ ᱥᱮ ᱯᱟᱸᱪ ᱯᱟᱲᱟ ᱢᱮᱱᱟᱜᱼᱟ ᱥᱮ ᱟᱨᱦᱚᱸ ᱥᱟᱺᱜᱤᱧ ᱥᱟᱺᱜᱤᱧ ᱠᱚᱨᱮ ᱢᱟᱴᱷ ᱠᱚ ᱢᱮᱱᱟᱜᱼᱟ ᱚᱱᱟ ᱠᱚᱫᱚ ᱢᱟᱱᱮ ᱟᱭᱢᱟ ᱜᱟᱱ ᱯᱨᱟᱭᱤᱡᱽ ᱞᱮ ᱟᱹᱜᱩ ᱵᱟᱲᱟᱣ ᱠᱟᱫᱟ ᱟᱹᱰᱤ ᱢᱚᱡᱽ ᱞᱮ ᱠᱷᱮᱞ ᱵᱟᱲᱟᱭᱟ ᱟᱨ ᱢᱚᱡᱽ ᱜᱮ ᱟᱹᱭᱠᱟᱹᱜᱼᱟ ᱮᱜᱟᱨᱳ ᱡᱚᱱ ᱥᱚᱸᱜᱮ ᱢᱤᱫᱴᱮᱱ ᱵᱚᱞ ᱜᱟᱛᱮᱜ ᱢᱤᱫ ᱥᱚᱸᱜᱮ ᱛᱮ ᱫᱟᱬᱟᱱ ᱥᱮ ᱢᱤᱫ ᱢᱟᱴᱷ ᱨᱮ ᱠᱷᱮᱞᱚᱸᱰ ᱨᱮ ᱨᱟᱹᱥᱠᱟᱹ ᱟᱹᱰᱤ ᱱᱟᱯᱟᱭ ᱥᱟᱺᱦᱤᱡ ᱵᱩᱡᱷᱟᱹᱜᱼᱟ